ᱟᱵᱚ ᱨᱮᱱ ᱞᱟᱦᱟ ᱨᱮᱱ ᱟᱵᱚ ᱠᱚᱨᱮᱱ ᱞᱟᱦᱟ ᱛᱮᱨᱮᱱ ᱦᱟᱯᱲᱟᱢ ᱡᱟᱦᱟᱸ ᱠᱚ ᱚᱞᱮᱫ ᱛᱟᱦᱮᱱ ᱚᱱᱟ ᱫᱚ ᱠᱚᱞᱚᱢ ᱛᱮᱜᱮ ᱠᱚ ᱚᱞᱮᱫ ᱛᱟᱦᱮᱱ ᱟᱨ ᱱᱮᱛᱟᱨᱫᱚ ᱧᱮᱞᱚᱜ ᱠᱟᱱᱟ ᱡᱮ ᱞᱮᱯᱴᱚᱯ ᱢᱳᱵᱟᱭᱤᱞ ᱛᱮᱠᱚ ᱴᱟᱭᱤᱯ ᱫᱟ ᱛᱚᱵᱮ ᱞᱟᱦᱟᱱᱟᱜ ᱚᱞ ᱛᱮᱜᱮ ᱞᱟᱦᱟᱱᱟᱜ ᱚᱞᱜᱮ ᱵᱷᱟᱹᱞᱤ ᱫᱚ ᱟᱨ ᱱᱮᱛᱟᱨ ᱫᱚ ᱚᱱᱞᱟᱭᱤᱱ ᱛᱮ ᱞᱮᱯᱴᱚᱯ ᱛᱮ ᱢᱳᱵᱟᱭᱤᱞ ᱛᱮᱠᱚ ᱴᱟᱭᱯᱤᱝ ᱫᱟ ᱚᱱᱟ ᱛᱮᱜᱮ ᱠᱚ ᱯᱟᱲᱦᱟᱜ ᱠᱟᱱᱟ ᱠᱤᱱ ᱛᱚᱵᱮ ᱞᱟᱦᱟ ᱛᱮᱫᱚ ᱟᱵᱚᱣᱟᱜ ᱚᱞ ᱜᱮ ᱛᱟᱦᱮᱠᱟᱱᱟ ᱟᱨ ᱱᱮᱛᱟᱨ ᱫᱚ ᱱᱚᱣᱟ ᱠᱚᱜᱮ ᱟᱵᱚᱣᱟᱜ ᱫᱚ ᱧᱮᱞᱚᱜ ᱠᱟᱱᱟ